ᱦᱮᱸ ᱦᱮᱞᱳ ᱚᱠᱚᱭᱯᱮ ᱞᱟᱹᱭ ᱫᱟ ᱦᱮᱸ ᱞᱟᱹᱭ ᱢᱮ ᱦᱮᱸ ᱦᱮᱸ ᱰᱟᱠᱛᱟᱨ ᱠᱷᱟᱱᱟ ᱜᱮ ᱞᱟᱜᱟᱣ ᱠᱟᱱᱟ ᱟᱪᱪᱷᱟ ᱚᱻ ᱟᱪᱪᱷᱟ ᱴᱷᱤᱠ ᱜᱮᱭᱟ ᱚᱻ ᱥᱤᱠᱲᱤᱡ ᱠᱚ ᱵᱟᱠᱷᱨᱟ ᱛᱮᱫᱚ ᱤᱧ ᱞᱟᱹᱭᱟ ᱡᱮ ᱥᱤᱠᱲᱤᱡ ᱫᱚ ᱚᱱᱮ ᱫᱟᱜ ᱠᱚᱨᱮ ᱜᱮᱠᱚ ᱡᱟᱦᱟᱸ ᱠᱚᱨᱮ ᱟ ᱰᱤ ᱱᱚᱝᱨᱟ ᱫᱟᱜ ᱠᱚ ᱢᱮᱱᱟᱜ ᱜᱮᱭᱟ ᱚᱸᱰᱮ ᱜᱮᱠᱚ ᱵᱤᱞᱤ ᱜᱮᱭᱟ ᱚᱸᱰᱮ ᱠᱷᱚᱡ ᱜᱮ ᱠᱚ ᱢᱟᱱᱮ ᱯᱟᱥᱱᱟᱜ ᱜᱮᱭᱟ ᱠᱚ ᱛᱚ ᱟᱯᱮ ᱢᱤᱜᱴᱮᱱ ᱠᱟ ᱢᱤ ᱫᱟᱲᱮᱭᱟᱜᱼᱟ ᱯᱮ ᱡᱟᱦᱟᱸ ᱠᱚ ᱟᱰᱮ ᱯᱟᱥᱮ ᱨᱮ ᱡᱟᱦᱟᱸ ᱠᱚ ᱱᱚᱝᱨᱟ ᱫᱟᱜ ᱢᱮᱱᱟᱜ ᱠᱟᱫᱟ ᱡᱟᱦᱟᱸ ᱠᱚᱨᱮ ᱡᱚᱢᱟᱣ ᱠᱟᱱᱟ ᱚᱸᱰᱮ ᱠᱚ ᱚᱱᱟ ᱠᱚ ᱥᱟᱯᱟᱭ ᱯᱮ ᱵᱟ ᱟᱯᱮ ᱟᱥᱮ ᱯᱟᱥᱮ ᱨᱮᱱᱟᱜ ᱰᱨᱮᱱ ᱠᱚ ᱡᱟᱦᱟᱸ ᱦᱮᱱᱟᱜ ᱠᱟᱫᱟ ᱚᱱ ᱚᱱᱟ ᱠᱚ ᱥᱟᱯᱟ ᱥᱟᱯᱤ ᱫᱚᱦᱚᱭ ᱯᱮ ᱟᱨ ᱟᱨ ᱥᱟᱯᱟ ᱥᱟᱯᱤ ᱠᱟᱛᱮᱜ ᱚᱱᱮ ᱵᱞᱤᱪᱤᱝ ᱯᱟᱣᱰᱟᱨ ᱧᱟᱢᱚᱜ ᱜᱮᱭᱟ ᱚᱱᱟ ᱯᱮ ᱮᱨᱟᱜᱼᱟ ᱯᱮ ᱡᱟᱛᱮ ᱟᱨ ᱫᱚᱥᱟᱨ ᱛᱮ ᱟᱨ ᱵᱟᱠᱚ ᱚᱢᱚᱱᱚᱜ ᱢᱟ ᱥᱤᱠᱬᱤᱡ ᱟᱨ ᱵᱟᱝ ᱠᱚ ᱰᱷᱮᱨᱳᱜᱼᱟ ᱟᱨ ᱢᱟᱫᱟ ᱠᱚᱨᱮᱱᱟᱜ ᱫᱚ ᱡᱟᱦᱟᱸᱭ ᱠᱚ ᱟᱨᱠᱤ ᱮᱠᱷᱚᱱᱚ ᱯᱚᱨᱡᱚᱱᱛᱚ ᱡᱟᱦᱟᱸᱭ ᱦᱩᱭ ᱠᱟᱜ ᱠᱚ ᱢᱮᱞᱮᱨᱤᱭᱟ ᱵᱟ ᱡᱟᱦᱟᱸᱭ ᱠᱟᱴᱟ ᱠᱚ ᱯᱷᱩᱞᱟᱹᱜ ᱠᱟᱱ ᱛᱟᱭᱟ ᱯᱮ ᱵᱟ ᱵᱚᱦᱚᱜ ᱠᱚ ᱦᱟᱥᱩᱭᱤᱫᱤᱭᱮ ᱠᱟᱱᱟ ᱞᱟᱡ ᱠᱚ ᱦᱟᱥᱩᱭᱤᱫᱤᱭᱮ ᱠᱟᱱᱟ ᱟᱨ ᱚᱠᱚᱭ ᱴᱟ ᱰᱤ ᱥᱮᱜ ᱪᱟᱞᱟᱜ ᱠᱟᱱᱟ ᱩᱱᱤ ᱫᱚ ᱟᱥᱮ ᱯᱟᱥᱮ ᱡᱟᱦᱟᱸ ᱰᱟᱠᱛᱟᱨ ᱠᱷᱟᱱᱟ ᱢᱮᱱᱟᱜ ᱠᱟᱫᱟ ᱚᱸᱰᱮ ᱡᱚᱞᱫᱤ ᱡᱚᱞᱫᱤ ᱤᱫᱤᱭᱮᱯᱮ ᱠᱟᱨᱚᱱ ᱢᱮᱞᱮᱨᱤᱭᱟ ᱫᱚ ᱢᱤᱜᱴᱮᱱ ᱮᱢᱚᱱ ᱨᱳᱜᱽ ᱠᱟᱱᱟ ᱢᱤᱜᱫᱷᱟᱣ ᱡᱩᱫᱤ ᱦᱩᱭ ᱞᱮᱱ ᱠᱷᱟᱡ ᱟ ᱰᱤ ᱟᱨᱚ ᱢᱟᱨᱟᱝ ᱛᱮ ᱪᱟᱞᱟᱜᱼᱟ ᱮᱵᱟᱨ ᱡᱩᱫᱤ ᱥᱚᱦᱤ ᱠᱷᱟᱡ ᱫᱚ ᱚᱱᱟ ᱟᱥᱮ ᱯᱟᱥᱮ ᱡᱟᱦᱟᱸ ᱠᱚ ᱢᱮᱱᱟᱜ ᱠᱟᱫᱟ ᱰᱟᱠᱛᱟᱨ ᱠᱷᱟᱱᱟ ᱨᱮ ᱚᱸᱰᱮ ᱡᱳᱜᱟ ᱡᱳᱜᱽ ᱯᱮ ᱛᱟᱲᱟᱼᱛᱟᱲᱤ ᱜᱮ ᱟᱨ ᱚᱝᱜᱚᱱᱳᱣᱟᱲᱤ ᱠᱷᱚᱡ ᱦᱚᱸ ᱡᱳᱜᱟᱡᱳᱜᱽ ᱫᱟᱲᱮᱭᱟᱜ ᱯᱮ ᱚᱸᱰᱮ ᱠᱷᱚᱡ ᱚᱱᱮ ᱡᱟᱦᱟᱸᱱᱟᱜ ᱚᱱᱮ ᱵᱟᱹᱧ ᱞᱟᱹᱭ ᱠᱮᱫᱟ ᱫᱟᱜ ᱥᱟᱯᱷᱟ ᱞᱟᱜᱤᱜ ᱚᱱᱮ ᱵᱞᱤᱪᱤᱝ ᱯᱟᱣᱰᱟᱨ ᱠᱚ ᱚᱸᱰᱮ ᱠᱷᱚᱡ ᱜᱮ ᱟᱞᱮ ᱰᱟᱠᱛᱟᱨ ᱠᱚ ᱥᱚᱨᱠᱟᱨ ᱞᱟᱹᱭ ᱠᱟᱫᱮᱭᱟᱞᱮ ᱡᱮ ᱱᱤᱭᱟᱹ ᱵᱚᱨᱥᱟᱠᱟᱞ ᱨᱮ ᱡᱟᱛᱮ ᱟᱨᱠᱤ ᱵᱞᱤᱪᱤᱝ ᱯᱟᱣᱰᱟᱨ ᱠᱚ ᱡᱚᱛᱚ ᱴᱚᱞᱟ ᱴᱚᱞᱟ ᱢᱟ ᱥᱟᱯᱞᱟᱭ ᱠᱚ ᱯᱮ ᱡᱟᱛᱮ ᱩᱱᱠᱩ ᱟᱨ ᱡᱟᱛᱮ ᱢᱚᱥᱟ ᱠᱚ ᱡᱟᱛᱮ ᱟᱨ ᱵᱟᱠᱚ ᱰᱷᱮᱨᱳᱜ ᱢᱟ ᱦᱮᱸ ᱦᱮᱸ ᱚᱸᱰᱮ ᱢᱮᱱᱟᱜ ᱜᱮᱭᱟ ᱟᱯᱮ ᱦᱚᱭᱛᱚ ᱵᱟᱝ ᱯᱚᱣᱪᱷᱟᱣ ᱠᱟᱜ ᱯᱮᱭᱟ ᱵᱟ ᱡᱚᱞᱫᱤ ᱜᱮ ᱯᱚᱣᱪᱷᱟᱣ ᱯᱮᱭᱟ ᱟᱯᱮ ᱜᱚᱴᱟ ᱱᱤᱭᱟᱹ ᱚᱝᱜᱚᱱᱳᱣᱟᱲᱤ ᱨᱮ ᱟᱨ ᱯᱨᱛᱮᱠᱴᱤ ᱚᱝᱜᱚᱱᱳᱣᱟᱲᱤ ᱨᱮ ᱟᱞᱮ ᱠᱩᱞ ᱫᱟᱞᱮ ᱱᱤᱭᱟᱹ ᱵᱚᱨᱥᱟᱠᱟᱞ ᱨᱮ ᱡᱟᱦᱟᱸ ᱨᱩᱣᱟᱹᱜ ᱢᱟᱸᱫᱟ ᱦᱟᱥᱩ ᱠᱚ ᱨᱮᱭᱟᱜ ᱵᱟ ᱢᱚᱥᱟᱨᱤ ᱠᱚ ᱯᱷᱤᱨᱤᱛᱮ ᱡᱟᱦᱟᱸ ᱚᱱᱟ ᱠᱚᱞᱮ ᱮᱢ ᱟᱠᱚ ᱠᱟᱱᱟ ᱟᱯᱮ ᱦᱚᱭᱛᱚ ᱵᱟᱝ ᱯᱚᱣᱪᱷᱟᱣ ᱠᱟᱫ ᱯᱮᱭᱟ ᱟᱪᱪᱷᱟ ᱴᱷᱤᱠ ᱜᱮᱭᱟ ᱤᱧ ᱧᱮᱞ ᱫᱟ ᱟᱯᱮ ᱡᱟᱦᱟᱸᱛᱤᱱᱟᱹᱜ ᱛᱟᱲᱟ ᱛᱟᱲᱤ ᱯᱮ ᱧᱟᱢ ᱢᱟ ᱚᱱᱟᱜᱤᱧ ᱪᱮᱥᱴᱟᱭᱟ ᱦᱮᱸ ᱟᱪᱪᱷᱟ ᱴᱷᱤᱠ ᱜᱮᱭᱟ ᱦᱮᱸ ᱦᱮᱸ ᱚᱠᱟ ᱠᱟ ᱢᱤ ᱦᱮᱸ